ᱤᱧᱫᱚ ᱚᱲᱟᱜ ᱨᱮᱫᱚ ᱵᱮᱨᱮᱫ ᱠᱟᱛᱮᱫ ᱟᱭᱢᱟ ᱜᱤᱧ ᱠᱟᱹᱢᱤᱭᱟ ᱡᱚᱫ ᱥᱟᱯᱷᱟ ᱟᱨᱦᱚᱸ ᱛᱷᱟᱹᱨᱤᱼᱵᱟᱹᱴᱤ ᱜᱟᱥᱟᱣ ᱟᱨᱦᱚᱸ ᱫᱟᱜ ᱠᱚ ᱟᱹᱜᱩ ᱟᱨ ᱫᱟᱜ ᱠᱚ ᱟᱹᱜᱩ ᱠᱟᱛᱮᱫ ᱫᱟᱠᱟ ᱩᱛᱩ ᱠᱚᱧ ᱪᱚᱸᱫᱟᱭᱟ ᱟᱨ ᱫᱟᱠᱟ ᱩᱛᱩ ᱠᱚᱧ ᱤᱥᱤᱱᱟ ᱤᱥᱤᱱ ᱵᱟᱲᱟ ᱠᱟᱛᱮᱫ ᱫᱚ ᱟᱨᱦᱚᱸ ᱚᱱᱟ ᱠᱚ ᱥᱟᱯᱟ ᱵᱟᱲᱟ ᱠᱟᱛᱮᱫ ᱤᱧᱫᱚ ᱟᱭᱢᱟ ᱜᱤᱧ ᱠᱟᱹᱢᱤᱭᱟ ᱜᱟᱹᱭ ᱰᱟᱝᱨᱟ ᱠᱚᱦᱚᱸᱧ ᱧᱮᱞ ᱠᱚᱣᱟ ᱩᱱᱠᱩ ᱠᱚᱦᱚᱸᱧ ᱡᱚᱢᱟᱜ ᱠᱚᱧ ᱮᱢᱟᱣ ᱠᱚᱣᱟ ᱟᱨ ᱚᱱᱟ ᱠᱚ ᱥᱟᱹᱛ ᱞᱮᱱᱠᱷᱟᱡ ᱜᱮ ᱵᱟᱹᱭᱦᱟᱹᱲ ᱨᱮ ᱠᱟᱹᱢᱤᱧ ᱪᱟᱞᱟᱜᱼᱟ ᱦᱳᱲᱳ ᱨᱚᱦᱚᱭ ᱥᱚᱢᱚᱭ ᱫᱚ ᱦᱩᱲᱩ ᱠᱚᱧ ᱨᱚᱦᱚᱭᱟ ᱟᱨᱦᱚᱸ ᱦᱳᱲᱳ ᱨᱚᱦᱚᱭ ᱠᱟᱛᱮᱫ ᱟᱭᱢᱟ ᱰᱷᱮᱨ ᱪᱮᱫ ᱠᱟ ᱞᱮ ᱨᱚᱦᱚᱭᱟ ᱡᱚᱱᱰᱨᱟ ᱨᱚᱦᱚᱭ ᱥᱢᱚᱭ ᱫᱚ ᱡᱚᱱᱰᱨᱟ ᱦᱚᱸᱞᱮ ᱨᱚᱦᱚᱭᱟ ᱟᱨᱦᱚᱸ ᱦᱳᱲᱳ ᱠᱚ ᱵᱤᱞᱤ ᱞᱮᱱᱠᱷᱟᱡ ᱫᱚ ᱦᱳᱲᱳ ᱠᱚᱞᱮ ᱜᱮᱫ ᱠᱟᱛᱮᱫ ᱚᱲᱟᱜ ᱛᱮᱞᱮ ᱟᱹᱜᱩᱭᱟ ᱟᱹᱜᱩ ᱠᱟᱛᱮᱫ ᱫᱚᱞᱮ ᱫᱟᱞ ᱟᱞᱮ ᱫᱟᱞ ᱠᱟᱛᱮᱫ ᱞᱮ ᱥᱟᱯᱷᱟᱭᱟᱞᱮ ᱟᱨᱦᱚᱸ ᱡᱚᱱᱰᱨᱟ ᱠᱚᱫᱚ ᱚᱱᱟ ᱠᱚ ᱵᱤᱞᱤ ᱞᱮᱱᱠᱷᱟᱡ ᱚᱱᱟ ᱠᱚᱦᱚᱸᱞᱮ ᱚᱴᱮᱡ ᱠᱟᱛᱮᱫ ᱚᱲᱟᱜ ᱛᱮᱞᱮ ᱟᱹᱜᱩᱭᱟ ᱚᱲᱟᱜ ᱨᱮ ᱟᱹᱜᱩ ᱠᱟᱛᱮᱫ ᱜᱟᱹᱰᱤ ᱠᱚᱛᱮ ᱞᱮ ᱫᱟᱞ ᱦᱚᱪᱚᱭᱟᱞᱮ ᱟᱨ ᱢᱟᱰᱟᱜᱼᱟ ᱚᱱᱟ ᱛᱮᱜᱮ ᱚᱱᱟ ᱠᱚ ᱥᱟᱯᱟ ᱠᱟᱛᱮᱫ ᱜᱮ ᱟᱨ ᱨᱚᱥᱩᱱ ᱯᱮᱸᱭᱟᱡᱽ ᱠᱚ ᱦᱩᱭ ᱞᱮᱱ ᱛᱟᱞᱮ ᱠᱷᱟᱡ ᱚᱱᱟ ᱠᱚᱦᱚᱸ ᱞᱮ ᱚᱲᱟᱜ ᱛᱮᱞᱮ ᱟᱹᱜᱩᱭᱟ ᱟᱹᱜᱩ ᱠᱟᱛᱮᱫ ᱞᱮ ᱢᱚᱡᱽ ᱜᱮᱞᱮ ᱨᱚᱦᱚᱲ ᱠᱟᱛᱮᱫ ᱚᱲᱟᱜ ᱨᱮ ᱡᱳᱜᱟᱣ ᱠᱟᱛᱮᱫ ᱟᱨ ᱚᱱᱠᱟᱜᱮ ᱟᱭᱢᱟ ᱰᱷᱮᱨ ᱜᱮᱞᱮ ᱠᱟᱹᱢᱤᱭᱟ ᱤᱧᱫᱚ ᱟᱨ ᱛᱩᱲᱤ ᱠᱚᱦᱚᱸ ᱠᱚ ᱮᱨ ᱞᱮᱠᱷᱟᱡ ᱵᱤᱞᱤ ᱠᱚᱜᱼᱟ ᱚᱱᱟ ᱠᱚᱦᱚᱸ ᱞᱮ ᱜᱮᱫ ᱟᱹᱜᱩᱭᱟ ᱜᱮᱫ ᱟᱹᱜᱩ ᱠᱟᱛᱮᱫ ᱚᱱᱟ ᱠᱚ ᱚᱱᱠᱟ ᱜᱮᱞᱮ ᱢᱟᱰᱟᱭᱟᱞᱮ ᱟᱨᱞᱮ ᱫᱟᱞᱼᱟ ᱟᱨᱞᱮ ᱥᱟᱯᱷᱟᱭᱟ ᱥᱟᱯᱷᱟ ᱠᱟᱛᱮᱫ ᱚᱲᱟᱜ ᱛᱮᱜᱮ ᱞᱮ ᱟᱹᱜᱩᱭᱟ ᱤᱱᱟᱹᱜᱮ